ᱥᱟᱶᱟᱨ ᱥᱮᱵᱟ ᱫᱚ ᱟᱹᱰᱤᱜᱟᱱ ᱥᱩᱡᱳᱜ ᱥᱩᱵᱤᱫᱷᱟ ᱧᱟᱢᱚᱜᱼᱟ ᱡᱮᱢᱚᱱ ᱵᱷᱟᱜᱮ ᱵᱷᱟᱜᱮ ᱥᱠᱩᱞ ᱢᱮᱱᱟᱜᱼᱟ ᱵᱷᱟᱹᱜᱮ ᱨᱟᱥᱛᱟ ᱜᱷᱟᱴ ᱢᱮᱱᱟᱜᱼᱟ ᱵᱷᱟᱜᱮ ᱯᱚᱨᱤᱥᱮᱵᱟ ᱢᱮᱱᱟᱜ ᱟᱠᱟᱫᱟ ᱵᱤᱡᱽᱞᱤ ᱢᱟᱨᱥᱟᱞ ᱠᱚᱨᱮᱱᱟᱜ ᱟᱨ ᱟᱛᱳ ᱴᱚᱞᱟ ᱠᱚᱨᱮᱫ ᱫᱚ ᱱᱚᱝᱠᱟᱱ ᱥᱩᱵᱤᱫᱷᱟ ᱠᱚᱫᱚ ᱵᱟᱝ ᱧᱟᱢᱚᱜᱼᱟ ᱱᱤᱭᱟᱹᱜᱮ ᱥᱚᱨᱠᱟᱨ ᱴᱷᱮᱱ ᱠᱷᱚᱱ ᱜᱚᱲᱚ ᱠᱷᱚᱡᱚᱜ ᱠᱟᱹᱱᱟᱹᱧ ᱡᱟᱛᱮ ᱡᱟᱦᱟᱸ ᱞᱮᱠᱟ ᱥᱚᱦᱚᱨ ᱵᱟᱡᱟᱨ ᱠᱚ ᱩᱛᱱᱟᱹᱣ ᱟᱠᱟᱱᱟ ᱱᱚᱝᱠᱟ ᱜᱮ ᱡᱟᱛᱮ ᱟᱛᱳ ᱴᱚᱞᱟ ᱨᱮᱱ ᱦᱚᱲ ᱡᱟᱦᱟᱸ ᱛᱤᱱᱟᱹᱜ ᱥᱤᱠᱷᱱᱟᱹᱛ ᱵᱟᱹᱱᱩᱜ ᱠᱚᱛᱟ ᱵᱚᱱᱟ ᱱᱩᱠᱩ ᱟᱵᱚ ᱪᱤᱠᱟᱹ ᱠᱟᱛᱮᱫ ᱥᱤᱠᱷᱱᱟᱹᱛ ᱟᱹᱜᱩ ᱠᱚ ᱞᱟᱜᱟᱣ ᱵᱚᱱᱟ ᱪᱮᱛᱟᱱ ᱥᱮᱱ ᱤᱫᱤ ᱠᱚ ᱞᱟᱜᱟᱣ ᱵᱚᱱᱟ ᱮᱠᱴᱩ ᱵᱚᱱ ᱰᱮᱵᱷᱞᱚᱯᱚᱜ ᱢᱟ ᱱᱚᱣᱟᱜᱮ ᱤᱧᱟᱹᱜ ᱟᱸᱥ ᱟᱛᱳ ᱴᱚᱞᱟ ᱨᱮ ᱟᱭᱢᱟ ᱜᱮ ᱱᱤᱛᱚᱜ ᱦᱚᱸ ᱴᱷᱤᱠ ᱴᱷᱟᱠ ᱥᱠᱩᱞ ᱵᱟᱹᱱᱩᱜ ᱟᱠᱟᱫ ᱛᱟᱵᱚᱱᱟ ᱨᱟᱥᱛᱟ ᱜᱷᱟᱴ ᱵᱟᱹᱱᱩᱜ ᱟᱠᱟᱫᱟ ᱫᱟᱜ ᱧᱩᱼᱧᱩ ᱫᱟᱜ ᱦᱚᱸ ᱵᱟᱝ ᱧᱟᱢᱚᱜᱼᱟ ᱡᱟᱛᱮ ᱱᱚᱣᱟ ᱠᱚ ᱟᱵᱚ ᱥᱚᱨᱠᱟᱨ ᱴᱷᱮᱱ ᱜᱚᱲᱚ ᱵᱚᱱ ᱠᱷᱚᱡᱚᱜᱼᱟ ᱡᱟᱛᱮ ᱟᱵᱚ ᱦᱚᱸ ᱠᱟᱹᱴᱤᱡ ᱩᱱᱠᱩ ᱵᱟᱡᱟᱨ ᱨᱮᱱ ᱦᱚᱲ ᱞᱮᱠᱟ ᱡᱟᱛᱮ ᱥᱩᱡᱳᱜᱽ ᱵᱚᱱ ᱩᱯᱚᱵᱷᱳᱜᱽ ᱫᱟᱲᱮᱭᱟᱜ ᱢᱟ